ᱱᱚᱰᱮ ᱡᱮᱞᱮ ᱠᱚᱨᱮᱱ ᱠᱤᱪᱷᱩ ᱡᱟᱹᱛᱤ ᱜᱟᱛᱟᱠ ᱫᱚ ᱠᱚ ᱦᱩᱭᱩᱜ ᱠᱟᱱᱟ ᱱᱟᱭᱮᱠ ᱟᱨ ᱢᱟᱺᱡᱷᱤ ᱡᱮᱞᱮ ᱜᱟᱛᱟᱠ ᱨᱮᱭᱟᱜ ᱯᱚᱨᱚᱰᱽ ᱠᱚ ᱫᱚ ᱦᱩᱭᱩᱜ ᱠᱟᱱ ᱛᱟᱠᱚᱣᱟ ᱱᱩᱠᱩᱣᱟᱜ ᱛᱩᱢ ᱫᱩᱨᱜᱟᱹ ᱯᱩᱡᱟᱹ ᱢᱟᱦᱟ ᱯᱚᱨᱚᱵᱽ ᱚᱱᱟ ᱢᱤᱫᱴᱟᱱ ᱠᱟᱹᱞᱤ ᱯᱩᱡᱟ ᱯᱚᱨᱚᱵᱽ ᱟᱨ ᱡᱟᱦᱟᱸ ᱫᱚ ᱢᱚᱱᱥᱟ ᱯᱚᱨᱚᱵᱽ ᱱᱚᱣᱟ ᱠᱚ ᱟᱭᱢᱟ ᱢᱮᱱᱟᱜ ᱛᱟᱠᱚᱣᱟ ᱱᱩᱠᱩᱣᱟᱜ ᱯᱚᱨᱚᱵᱽ ᱠᱚ ᱫᱚ